ᱦᱚᱞᱟᱨᱮ ᱡᱟᱦᱟᱸ ᱛᱤᱱᱟᱹᱜ ᱦᱚᱲᱟᱜ ᱤᱠᱟᱹ ᱠᱟᱱᱟ ᱱᱚᱜᱼᱚᱭ ᱢᱟᱛᱨᱚ ᱱᱤᱛᱳᱝ ᱡᱟᱦᱟᱸᱭ ᱢᱟᱹᱡᱷᱤ ᱦᱟᱲᱟᱢ ᱠᱚ ᱫᱚᱦᱚᱭᱮᱭᱟ ᱩᱱᱤ ᱡᱷᱚᱛᱚ ᱦᱚᱲ ᱢᱤᱞᱮ ᱢᱟᱹᱡᱷᱤ ᱦᱟᱲᱟᱢ ᱠᱚ ᱫᱚᱦᱚᱭᱮᱭᱟ ᱟᱹᱛᱳ ᱪᱟᱞᱟᱣ ᱥᱮ ᱠᱟᱹᱢᱤ ᱵᱟᱠᱷᱨᱟᱛᱮ

ᱱᱩᱠᱩ ᱥᱚᱢᱟᱡ ᱥᱮ ᱴᱚᱞᱟᱯᱲᱟ ᱪᱟᱞᱟᱣ ᱞᱮᱠᱟᱱ ᱡᱳᱜᱽᱜᱚᱛᱟ ᱫᱚ ᱵᱟᱝ ᱦᱮᱱᱟᱜ ᱛᱟᱠᱚᱣᱟ ᱪᱮᱠᱟᱛᱮ ᱱᱩᱠᱩ ᱟᱵᱚ ᱫᱤᱥᱚᱢ ᱨᱮᱭᱟᱜ ᱡᱟᱦᱟᱸᱠᱚ ᱟᱹᱨᱤᱪᱟᱹᱞᱤ ᱦᱮᱱᱟᱜᱼᱟ ᱥᱚᱨᱠᱟᱨᱟᱜ ᱚᱱᱟ ᱡᱤᱱᱤᱥ ᱵᱟᱝᱠᱚ ᱵᱟᱲᱟᱭ ᱛᱟᱦᱮᱸᱱᱟ ᱚᱱᱟ ᱞᱟᱹᱜᱤᱫ ᱛᱮ ᱚᱱᱟ ᱞᱟᱹᱜᱤᱫ ᱛᱮ ᱟᱹᱞᱤᱧᱞᱤᱧ ᱢᱮᱱ ᱦᱚᱪᱚᱭᱮᱫᱟ ᱱᱟᱦᱟᱜ ᱚᱠᱛᱚ ᱫᱚ ᱚᱞᱼᱯᱟᱲᱦᱟᱣ ᱦᱚᱲ ᱜᱮ ᱢᱟᱹᱡᱷᱤ ᱯᱟᱨᱟᱱᱤᱠ ᱜᱚᱰᱮᱛ ᱱᱟᱭᱠᱮ ᱠᱚ ᱛᱟᱦᱮᱹ ᱞᱮᱱ ᱠᱷᱟᱱ ᱟᱹᱰᱤ ᱱᱟᱯᱟᱭᱚᱜᱼᱟ ᱟᱹᱰᱤ ᱱᱟᱯᱟᱭᱚᱜᱼᱟ ᱟᱫᱚ ᱱᱚᱣᱟᱨᱮᱱ ᱫᱟᱹᱭᱤ ᱫᱚᱠᱚ ᱦᱩᱭᱩᱜ ᱠᱟᱱᱟ ᱢᱟᱹᱡᱷᱤ ᱯᱟᱨᱟᱱᱤᱠ ᱥᱮ ᱟᱹᱛᱳ ᱦᱚᱲᱟᱜ ᱪᱮᱫᱟᱜ ᱥᱮ ᱱᱚᱶᱟ ᱨᱮᱠᱚᱲ ᱱᱩᱭ ᱥᱚᱨᱠᱟᱨᱟᱜ ᱨᱩᱞᱥ ᱥᱮ ᱟᱹᱭᱤᱱ ᱠᱟᱹᱱᱩᱱ ᱥᱮ ᱥᱚᱝᱵᱤᱫᱷᱟᱱ ᱨᱮᱱᱟᱜ ᱱᱤᱭᱚᱢᱼᱠᱟᱹᱱᱩᱱ ᱵᱟᱝᱠᱚ ᱵᱟᱲᱟᱭᱟ ᱱᱚᱣᱟ ᱠᱷᱟᱹᱛᱤᱨᱛᱮ ᱟᱫᱚ ᱦᱩᱰᱤᱧᱼᱦᱩᱰᱤᱧ ᱨᱮᱠᱚ ᱵᱟᱹᱦᱩ ᱡᱟᱸᱣᱟᱭᱮᱫ ᱠᱚᱣᱟ ᱱᱚᱶᱟ ᱞᱟᱹᱜᱤᱫ ᱛᱮᱫᱚ ᱱᱚᱶᱟ ᱟᱵᱚᱱᱟᱜ ᱥᱚᱢᱟᱡ ᱟᱵᱚᱣᱟᱜ ᱩᱯᱨᱩᱢ ᱟᱵᱚᱣᱟᱜ ᱥᱚᱝᱥᱠᱨᱤᱛᱤ ᱠᱟᱞᱪᱟᱨ ᱱᱚᱶᱟ ᱫᱚᱦᱚᱭ ᱞᱟᱹᱜᱤᱫ ᱛᱮᱫᱚ ᱥᱤᱠᱠᱷᱤᱛᱚ ᱥᱮ ᱚᱞ ᱯᱟᱲᱦᱟᱣ ᱢᱚᱫᱽᱫᱷᱮ ᱨᱮ ᱫᱚᱦᱚ ᱞᱟᱹᱠᱛᱤ ᱠᱟᱱᱟ ᱪᱮᱫᱟᱜ ᱥᱮ ᱱᱟᱦᱟᱜ ᱠᱟᱛᱮ ᱫᱚ ᱰᱤᱡᱤᱴᱮᱞ ᱮᱱᱮᱡᱼᱥᱮᱨᱮᱧ ᱠᱚ ᱦᱩᱭᱩᱜ ᱠᱷᱟᱹᱛᱤᱨ ᱛᱮ ᱮᱱᱮᱡ ᱥᱮᱨᱮᱧ ᱠᱚ ᱦᱩᱭᱩᱜ ᱠᱷᱟᱹᱛᱤᱨᱛᱮ ᱛᱮ ᱟᱵᱚᱣᱟᱜ ᱡᱤᱱᱤᱥ ᱠᱚ ᱦᱤᱲᱤᱧ ᱤᱫᱤᱭᱫᱟ ᱱᱚᱣᱟ ᱞᱟᱹᱜᱤᱫ ᱛᱮ ᱱᱚᱣᱟ ᱡᱩᱵᱚ ᱥᱚᱢᱟᱡ

ᱱᱚᱶᱟ ᱫᱚ ᱪᱷᱟᱹᱰᱣᱤ ᱨᱮᱱᱟᱜ ᱩᱫᱽᱫᱮᱥᱚ ᱫᱚ ᱦᱩᱭᱩᱜ ᱠᱟᱱᱟ ᱜᱚᱼᱵᱟᱵᱟ ᱴᱷᱮᱱ ᱠᱷᱚᱱ ᱠᱤᱪᱷᱩ ᱵᱷᱩᱞᱼᱵᱷᱨᱟᱱᱛᱤ ᱦᱮᱱᱟᱜ ᱟᱠᱟᱫᱟ ᱟᱨ ᱠᱚᱲᱟ ᱯᱚᱠᱠᱷᱚ ᱠᱷᱚᱱ ᱦᱚᱸ ᱠᱤᱪᱷᱩ ᱵᱷᱩᱞᱼᱵᱷᱨᱟᱱᱛᱤ ᱦᱮᱱᱟᱜ ᱠᱷᱟᱹᱛᱤᱨ ᱛᱮ ᱱᱚᱣᱟ ᱪᱷᱟᱹᱰᱣᱤ ᱫᱚ ᱦᱩᱭᱩᱜ ᱠᱟᱱᱟ ᱥᱚᱢᱟᱡ ᱨᱮᱱᱟᱜ ᱫᱚ ᱵᱟᱝ ᱠᱟᱱᱟ ᱱᱚᱶᱟ ᱠᱚᱫᱚ ᱮᱠᱷᱚᱱ ᱢᱟᱹᱡᱷᱤ ᱯᱟᱨᱟᱱᱤᱠ ᱜᱮᱠᱚ ᱫᱟᱲᱮᱭᱟᱜᱼᱟ ᱠᱟᱨᱚᱱ ᱥᱟᱱᱛᱟᱲ ᱦᱚᱲ ᱫᱚ ᱢᱟᱹᱡᱷᱤ ᱯᱟᱨᱟᱱᱤᱠ ᱠᱚ ᱛᱟᱦᱮᱸ ᱞᱮᱱᱠᱷᱟᱱ ᱫᱚ ᱵᱟᱝ ᱦᱩᱭᱩᱜᱼᱟ ᱚᱞᱚᱜ ᱯᱟᱲᱦᱟᱜ ᱢᱟᱹᱡᱷᱤ ᱯᱟᱨᱟᱱᱤᱠ ᱠᱚ ᱛᱟᱦᱮᱸ ᱞᱮᱱ ᱠᱷᱟᱱ ᱡᱚᱛᱚ ᱠᱚ ᱵᱟᱲᱟᱭ ᱫᱟᱲᱮᱭᱟᱜᱼᱟ ᱚᱱᱟ ᱢᱟᱫᱽᱫᱷᱚᱢ ᱛᱮᱜᱮ ᱡᱚᱛᱚ ᱡᱤᱱᱤᱥ ᱠᱚ ᱨᱚᱠᱠᱷᱟ ᱫᱟᱲᱮᱭᱟᱜᱼᱟ ᱚᱱᱟᱜᱮ